ᱵᱚᱭᱚᱥ ᱦᱚᱲᱫᱚ ᱟᱹᱰᱤ ᱞᱮᱠᱟᱱ ᱮᱱᱮᱡ ᱠᱚ ᱫᱟᱲᱮᱭᱟᱜ ᱜᱮᱭᱟ ᱵᱟᱝᱫᱚ ᱵᱟᱝᱜᱮ ᱛᱚᱵᱮ ᱫᱟᱲᱮ ᱞᱮᱠᱟᱱ ᱮᱱᱮᱡ ᱫᱚ ᱦᱟᱸᱜ ᱡᱟᱦᱟᱸ ᱞᱮᱠᱟ ᱵᱚᱞ ᱮᱱᱮᱡ ᱦᱩᱭᱱᱟ ᱠᱨᱤᱠᱮᱹᱴ ᱮᱱᱮᱡ ᱦᱩᱭ ᱮᱱᱟ ᱱᱚᱣᱟ ᱠᱚᱫᱚ ᱵᱟᱝᱠᱚ ᱫᱟᱲᱮᱭᱟᱜᱼᱟ ᱛᱚᱵᱮ ᱡᱟᱦᱟᱸ ᱯᱨᱮᱠᱴᱤᱥ ᱠᱚ ᱢᱮᱛᱟᱜᱟᱜᱼᱟ ᱯᱨᱮᱠᱴᱤᱥ ᱠᱚᱫᱚ ᱵᱚᱞ ᱮᱱᱮᱡ ᱠᱨᱤᱠᱮᱴ ᱮᱱᱮᱡ ᱠᱚ ᱫᱟᱲᱮᱭᱟᱜᱼᱟ ᱴᱩᱨᱱᱟᱢᱮᱱᱴ ᱠᱚᱨᱮ ᱫᱚ ᱠᱚᱢᱯᱤᱴᱤᱥᱮᱱ ᱵᱮᱯᱟᱨ ᱛᱮ ᱢᱮᱱᱟᱜᱼᱟ ᱚᱱᱟ ᱠᱚᱨᱮ ᱫᱚ ᱵᱟᱝᱠᱚ ᱟᱬᱜᱚ ᱫᱟᱲᱮᱭᱟᱜᱼᱟ ᱵᱮᱥ ᱦᱚᱲ ᱫᱚ ᱪᱮᱫ ᱞᱮᱠᱟ ᱵᱚᱱ ᱠᱚᱢ ᱮᱱᱟ ᱨᱟᱡᱽᱼᱨᱟᱯᱟᱡᱽ ᱠᱚᱠᱚ ᱵᱟᱹᱜᱤ ᱠᱟᱣᱫᱟ ᱥᱮ ᱡᱟᱦᱟᱸ ᱪᱟᱥ ᱮᱱᱮᱡ ᱚᱱᱟ ᱠᱚᱦᱚᱸ ᱠᱚ ᱮᱱᱮᱡ ᱫᱟᱲᱮᱭᱟᱜ ᱜᱮᱭᱟ ᱚᱱᱟ ᱠᱚᱦᱚᱸ ᱠᱚ ᱠᱷᱮᱞ ᱫᱟᱲᱮᱭᱟᱜ ᱜᱮᱭᱟ ᱟᱨ ᱟᱵᱚᱣᱟᱜ ᱢᱮᱱ ᱪᱮ ᱟᱛᱳ ᱚᱲᱟᱜ ᱨᱮᱫᱚ ᱛᱟᱥ ᱮᱱᱮᱡ ᱛᱮᱫᱚ ᱟᱹᱰᱤ ᱰᱷᱮᱨ ᱴᱟᱭᱤᱢ ᱛᱟᱵᱚ ᱞᱚᱥᱚᱜ ᱠᱟᱱᱟ ᱡᱚᱛᱚ ᱦᱚᱲ ᱥᱟᱱᱟ ᱠᱚᱣᱟ ᱥᱮ ᱵᱟᱝᱜᱮ ᱟᱵᱚ ᱟᱛᱳ ᱚᱲᱟᱜ ᱨᱮᱫᱚ ᱛᱟᱥ ᱫᱚ ᱟᱞᱚ ᱵᱚᱱ ᱮᱱᱮᱡ ᱢᱟ ᱢᱟᱱ ᱞᱤᱭᱟ ᱮᱠ ᱜᱷᱚᱱᱴᱟ ᱜᱮᱢ ᱮᱱᱮᱡ ᱠᱟᱱᱟ ᱮᱠ ᱜᱷᱚᱱᱴᱟ ᱨᱮᱭᱟᱜ ᱢᱟᱞᱤᱭᱟ ᱦᱤᱥᱟᱹᱵᱮᱜᱼᱟ ᱢᱤᱱᱤᱢᱟᱢ ᱢᱟᱪ ᱫᱷᱩᱨᱤ ᱡᱩᱫᱤ ᱡᱟᱦᱟᱸ ᱵᱚᱱ ᱢᱮᱛᱟᱜᱟᱜᱼᱟ ᱪᱮ ᱜᱷᱚᱱᱴᱟ ᱨᱮ ᱟᱵᱚ ᱢᱟᱥᱮ ᱪᱚᱞᱤᱥ ᱠᱷᱚᱱ ᱯᱚᱪᱟᱥ ᱴᱟᱠᱟ ᱨᱮᱦᱚᱸ ᱵᱚᱱ ᱫᱟᱢᱚᱜᱼᱟ ᱮᱹᱠ ᱜᱷᱚᱱᱴᱟ ᱡᱩᱫᱤ ᱡᱟᱦᱟᱸ ᱨᱮᱵᱚᱱ ᱠᱷᱟᱴᱟᱜᱼᱟ ᱪᱚᱞᱤᱥ ᱯᱚᱪᱟᱥ ᱴᱟᱠᱟ ᱟᱵᱚ ᱨᱮᱱ ᱜᱤᱫᱽᱨᱟᱹᱼᱯᱤᱫᱽᱨᱟᱹ ᱞᱟᱹᱜᱤᱫ ᱵᱚᱱ ᱨᱳᱡᱽᱜᱟᱨ ᱫᱟᱲᱮᱭᱟᱜᱼᱟ ᱢᱟᱱ ᱞᱤᱭᱟ ᱫᱩ ᱜᱷᱚᱱᱴᱟ ᱜᱮ ᱛᱟᱥ ᱮᱢ ᱮᱱᱮᱡ ᱠᱮᱜᱼᱟ ᱮᱱᱠᱷᱟᱱ ᱮᱹᱠᱥᱚ ᱴᱟᱠᱟ ᱚᱱᱠᱟ ᱜᱮ ᱡᱩᱫᱤ ᱟᱵᱚ ᱵᱚᱱ ᱴᱷᱤᱠᱟᱹ ᱫᱟᱲᱮᱭᱟᱜ ᱠᱟᱱᱟ ᱩᱨᱩᱢ ᱫᱟᱲᱮᱭᱟᱜ ᱠᱟᱱᱟ ᱥᱮ ᱵᱟᱝᱜᱮ ᱟᱵᱚᱣᱟᱜ ᱡᱟᱦᱟᱸ ᱥᱚᱢᱚᱭ ᱢᱮᱱᱟᱜᱼᱟ ᱚᱱᱟ ᱫᱚ ᱡᱩᱫᱤ ᱥᱟᱹᱦᱤ ᱡᱟᱭᱜᱟ ᱨᱮᱵᱚᱱ ᱞᱟᱜᱟᱣᱟ ᱮᱱᱠᱷᱟᱱ ᱟᱵᱚᱣᱟᱜ ᱢᱤᱫ ᱵᱟᱨ ᱟᱢᱫᱟᱱᱤ ᱦᱚᱸ ᱦᱩᱭᱩᱜᱼᱟ ᱟᱨ ᱥᱟᱶᱛᱮ ᱜᱤᱫᱽᱨᱟᱹ ᱯᱤᱫᱽᱨᱟᱹ ᱦᱚᱸ ᱵᱚᱱ ᱧᱮᱞ ᱫᱟᱲᱮᱭᱟᱠᱚᱣᱟ